ᱜᱩᱱᱴᱷᱤ ᱦᱟᱹᱥᱩ ᱢᱮᱱᱠᱷᱟᱱ ᱜᱩᱱᱴᱷᱤ ᱦᱟᱹᱥᱩ ᱨᱮᱜᱮ ᱟᱞᱮ ᱫᱚ ᱪᱮᱫ ᱞᱮ ᱤᱭᱟᱹᱭᱟ ᱜᱚᱱᱴᱷᱮ ᱜᱮ ᱦᱟᱹᱥᱩᱧ ᱠᱷᱟᱡ ᱚᱱᱟ ᱤᱭᱟᱹ ᱱᱤᱨᱵᱤᱥ ᱱᱤᱨᱵᱤᱥ ᱟᱲᱟᱜ ᱡᱩᱫᱤᱧ ᱧᱟᱢ ᱞᱮᱠᱷᱟᱡ ᱚᱱᱟ ᱱᱤᱨᱵᱤᱥ ᱨᱮᱭᱟᱜ ᱟᱲᱟᱜ ᱫᱚ ᱵᱟᱝ ᱡᱟᱝ ᱡᱟᱝ ᱚᱱᱟ ᱚᱱᱟ ᱫᱟ ᱵᱷᱤᱛᱨᱤ ᱨᱮ ᱫᱟᱜᱼᱟ ᱚᱱᱟ ᱫᱟ ᱜᱩᱱᱴᱷᱤ ᱦᱟᱹᱥᱩ ᱨᱮ ᱚᱱᱟ ᱞᱮ ᱛᱷᱚᱯᱨᱟᱢᱟᱜᱼᱟ ᱜᱩᱱᱴᱷᱤ ᱦᱟᱹᱥᱩ ᱨᱮ ᱚᱱᱟ ᱡᱩᱫᱤ ᱞᱮ ᱛᱷᱚᱯᱨᱟᱢᱟᱜ ᱠᱷᱟᱡ ᱛᱟᱦᱚᱞᱮ ᱵᱟᱹᱭ ᱵᱟᱹᱭᱛᱮ ᱚᱱᱟ ᱜᱩᱱᱴᱷᱤ ᱦᱟᱹᱥᱩ ᱦᱚᱸ ᱵᱮᱥᱚᱜᱼᱟ ᱟᱨ ᱡᱮᱴᱟ ᱥᱚᱨᱤᱨ ᱥᱟᱥᱛᱷᱚ ᱢᱟᱱᱮ ᱦᱚᱲᱢᱚ ᱡᱩᱫᱤ ᱟᱢ ᱜᱚᱴᱟ ᱦᱚᱲᱢᱚ ᱜᱮ ᱡᱩᱫᱤ ᱦᱟᱥᱩᱭᱮᱫ ᱢᱮᱠᱷᱟᱡ ᱜᱚᱴᱟ ᱦᱚᱲᱢᱚ ᱡᱩᱫᱤ ᱦᱟᱥᱩ ᱢᱮᱠᱷᱟᱡ ᱢᱩᱱᱜᱟᱹ ᱟᱲᱟᱜ ᱢᱩᱱᱜᱟᱹ ᱟᱲᱟᱜ ᱫᱩᱡᱤᱢ ᱡᱚᱢ ᱞᱮᱠᱷᱟᱡ ᱜᱚᱴᱟ ᱦᱚᱲᱢᱚ ᱦᱟᱹᱥᱩ ᱵᱮᱥᱚᱜᱼᱟ ᱢᱤᱫ ᱫᱤᱱ ᱠᱷᱚᱡ ᱵᱟᱨ ᱫᱤᱱᱮᱢ ᱡᱚᱢᱟ ᱢᱮᱱᱠᱷᱟᱱ ᱵᱮᱥᱚᱜᱼᱟ ᱟᱨ ᱡᱩᱫᱤ ᱦᱚᱲᱢᱚ ᱨᱮ ᱡᱩᱫᱤ ᱨᱤᱛᱤ ᱢᱚᱛᱚᱱ ᱢᱟᱭᱟᱢ ᱢᱟᱭᱟᱢ ᱡᱩᱫᱤ ᱟᱢᱟᱜ ᱵᱟᱹᱱᱩᱜ ᱛᱟᱢᱟ ᱦᱚᱲᱢᱚ ᱨᱮ ᱠᱚᱢ ᱜᱮᱭᱟ ᱢᱮᱱᱠᱷᱟᱱ ᱜᱟᱡᱟᱲ ᱨᱮ ᱛᱟᱦᱮᱱᱟ ᱢᱩᱨᱜᱟᱹ ᱢᱩᱨᱜᱟᱹ ᱫᱟᱨᱮ ᱢᱩᱨᱜᱟᱹ ᱪᱷᱟᱞ ᱟᱹᱜᱩ ᱠᱟᱛᱮᱫ ᱡᱩᱫᱤ ᱟᱢ ᱡᱩᱫᱤᱢ ᱢᱤᱫ ᱧᱤᱫᱟᱹ ᱞᱚᱦᱚᱫ ᱠᱟᱛᱮᱫ ᱡᱩᱫᱤᱢ ᱧᱩ ᱫᱟᱲᱮᱭᱟᱜ ᱠᱷᱟᱡ ᱚᱱᱟ ᱚᱱᱟ ᱨᱮ ᱢᱟᱭᱟᱢᱮ ᱤᱭᱟᱹᱭᱟ ᱰᱷᱤᱨ ᱢᱟᱭᱟᱢᱮ ᱰᱷᱮᱨᱟ ᱟᱨ ᱢᱟᱭᱟᱢ ᱰᱷᱮᱨ ᱠᱟᱛᱮᱫ ᱟᱨᱚ ᱡᱩᱫᱤ ᱟᱢ ᱰᱟᱝᱨᱟ ᱠᱟᱴᱟ ᱟᱲᱟᱜ ᱮᱢ ᱡᱚᱢ ᱞᱮᱠᱷᱟᱡ ᱚᱱᱟ ᱰᱟᱝᱨᱟ ᱠᱟᱴᱟ ᱟᱲᱟᱜ ᱡᱚᱢ ᱠᱟᱛᱮᱫ ᱟᱨᱚ ᱦᱚᱲᱢᱚ ᱨᱮ ᱟᱨᱚ ᱤᱭᱟᱹᱭ ᱮᱢᱟ ᱢᱟᱱᱮ ᱯᱩᱥᱴᱤᱭ ᱮᱢᱟ ᱢᱟᱱᱮ ᱢᱚᱡᱽ ᱟᱹᱭᱠᱟᱹᱜᱼᱟ ᱦᱚᱲᱢᱚ ᱫᱟᱲᱮ ᱥᱚᱠᱛᱤᱢ ᱟᱹᱭᱠᱟᱹᱣᱟ ᱟᱨ ᱜᱤᱨᱦᱟᱹ ᱦᱟᱹ ᱥᱩ ᱱᱚᱣᱟ ᱜᱤᱨᱦᱟᱹ ᱦᱟᱥᱩ ᱞᱟᱹᱜᱤᱫ ᱛᱮᱫᱚ ᱢᱮᱱᱠᱷᱟᱱ ᱚᱱᱟ ᱜᱨᱤᱨᱟᱹ ᱦᱟᱹᱥᱩ ᱫᱚ ᱤᱭᱟᱹ ᱚᱱᱮ ᱡᱮᱴᱟᱧ ᱢᱮᱱᱠᱮᱫ ᱱᱤᱨᱵᱤᱥ ᱱᱤᱨᱵᱤᱥ ᱟᱹᱜᱩ ᱠᱟᱛᱮᱫ ᱜᱚᱱᱴᱷᱮᱲ ᱨᱮᱞᱮ ᱞᱟᱜᱟᱣᱟ ᱟᱫᱚ ᱜᱚᱱᱴᱷᱮ ᱚᱱᱟ ᱜᱚᱱᱴᱷᱮ ᱨᱮᱜᱤ ᱛᱚ ᱠᱟᱴᱟ ᱜᱚᱱᱴᱷᱤ ᱨᱮ ᱟᱨ ᱜᱚᱴᱟ ᱦᱚᱲᱢᱚ ᱦᱟᱹᱥᱩ ᱞᱮᱢ ᱠᱷᱟᱡ ᱫᱚ ᱚᱱᱮ ᱢᱩᱱᱜᱟᱹ ᱟᱲᱟᱜ ᱢᱩᱱᱜᱟᱹ ᱟᱲᱟᱜ ᱡᱚᱢ ᱠᱟᱛᱮᱫ ᱟᱢ ᱜᱚᱴᱟ ᱦᱚᱲᱢᱚ ᱵᱮᱥᱚᱜ ᱛᱟᱢᱟ ᱦᱟᱹᱥᱩ ᱪᱟᱵᱟᱜ ᱛᱟᱢᱟ ᱟᱨ ᱢᱟᱭᱟᱢ ᱡᱩᱫᱤ ᱟᱢ ᱦᱚᱲᱢᱚ ᱨᱮ ᱡᱩᱫᱤ ᱫᱟᱜ ᱠᱚᱢᱟᱣ ᱠᱟᱱ ᱛᱟᱢ ᱠᱷᱟᱡ ᱟᱢ ᱫᱟᱜᱼᱮᱢ ᱧᱩᱭᱟ ᱟᱨ ᱢᱟᱭᱟᱢ ᱡᱩᱫᱤ ᱠᱚᱢᱟᱣᱟᱠᱟᱱ ᱛᱟᱢ ᱠᱷᱟᱡ ᱟᱢ ᱢᱩᱨᱜᱟᱹ ᱪᱷᱟᱞ ᱟᱹᱜᱩ ᱠᱟᱛᱮᱫ ᱟᱢ ᱜᱚᱴᱟ ᱧᱤᱫᱟᱹ ᱞᱚᱦᱚᱫ ᱠᱟᱛᱮᱫ ᱚᱱᱟ ᱢᱩᱨᱜᱟᱹ ᱫᱟᱨᱮ ᱪᱚᱯᱮ ᱧᱮ ᱠᱟᱜ ᱪᱚ ᱵᱟᱯᱮ ᱧᱮᱞ ᱠᱟᱜ ᱢᱮᱱᱠᱷᱟᱱ ᱚᱱᱟ ᱫᱚ ᱜᱟᱡᱟᱲ ᱨᱮ ᱛᱮᱦᱮᱱᱟ ᱟᱨᱟᱜ ᱜᱮᱭᱟ ᱫᱟᱨᱮ ᱫᱚ ᱜᱮᱫ ᱞᱮᱠᱷᱟᱱ ᱪᱷᱟᱞᱮᱢ ᱪᱷᱟᱰᱟᱣ ᱞᱮᱠᱷᱟᱡ ᱢᱟᱭᱟᱢ ᱟᱨᱟᱜ ᱜᱮ ᱡᱚᱨᱚᱜᱼᱟ ᱟᱨ ᱵᱟᱝᱠᱷᱟᱱ ᱞᱚᱦᱚᱫ ᱠᱟᱛᱮᱫ ᱚᱱᱟ ᱫᱚ ᱢᱟᱭᱟᱢ ᱟᱨᱟᱜ ᱜᱮ ᱛᱟᱦᱮᱱᱟ ᱚᱱᱟᱢ ᱧᱩ ᱞᱮᱠᱷᱟᱡ ᱟᱢ ᱦᱚᱲᱢᱚ ᱨᱮ ᱠᱟᱹᱢᱤᱭ ᱮᱢ ᱛᱟᱢᱟ ᱫᱟᱲᱮᱭ ᱮᱢ ᱛᱟᱢᱟ ᱟᱨ ᱱᱚᱣᱟ ᱰᱟᱝᱨᱟ ᱠᱟᱴᱟ ᱟᱲᱟᱜ ᱰᱟᱝᱨᱟ ᱠᱟᱴᱟ ᱟᱲᱟᱜ ᱫᱚᱯᱮ ᱧᱮᱞ ᱠᱟᱜᱼᱟ ᱥᱮ ᱵᱟᱯᱮ ᱧᱮᱞ ᱠᱟᱫᱟ ᱢᱮᱱᱠᱷᱟᱱ ᱰᱟᱝᱨᱟ ᱠᱟᱴᱟ ᱟᱲᱟᱜ ᱯᱩᱠᱷᱨᱤ ᱟᱲᱮ ᱨᱮ ᱛᱟᱦᱮᱱᱟ ᱡᱟᱹᱱᱩᱢ ᱜᱮᱭᱟ ᱚᱱᱟ ᱰᱟᱝᱨᱟ ᱠᱟᱴᱟ ᱟᱲᱟᱜ ᱦᱚᱢ ᱡᱚᱢ ᱞᱮᱠᱷᱟᱡ ᱟᱢ ᱫᱟᱲᱮ ᱥᱚᱠᱛᱤᱢ ᱟᱹᱭᱠᱟᱹᱣᱟ ᱱᱤᱭᱟᱹ ᱠᱟᱛᱷᱟ ᱢᱮᱱ ᱠᱟᱛᱮᱫ ᱤᱧ ᱢᱩᱪᱟᱹᱫ ᱠᱟᱫ ᱠᱟᱱᱟ ᱢᱟ ᱛᱚᱵᱮ